ᱩᱛᱱᱟᱹᱣ ᱫᱚ ᱟᱹᱰᱤ ᱜᱮ ᱩᱛᱱᱟᱹᱣ ᱟᱠᱟᱱᱟ ᱱᱤᱛᱚᱜ ᱢᱤᱫ ᱴᱷᱮᱱ ᱠᱷᱚᱱ ᱟᱨ ᱢᱤᱫ ᱴᱷᱮᱱ ᱪᱟᱞᱟᱣ ᱞᱟᱹᱜᱤᱫ ᱛᱮ ᱜᱟᱹᱰᱤ ᱠᱚ ᱵᱮᱱᱟᱣ ᱟᱠᱟᱱᱟ ᱟᱫᱚ ᱡᱟᱦᱟᱸ ᱫᱚ ᱟᱹᱰᱤ ᱠᱚᱢ ᱥᱚᱢᱚᱭ ᱛᱮᱜᱮ ᱢᱤᱫ ᱴᱷᱮᱱ ᱠᱷᱚᱱ ᱟᱨ ᱢᱤᱫ ᱴᱷᱮᱱ ᱪᱟᱞᱟᱣ ᱜᱟᱱᱚᱜᱼᱟ

ᱦᱚᱸᱜ ᱱᱚᱣᱟ ᱯᱟᱨᱠᱟᱹᱣ ᱠᱚᱜᱮ ᱟᱵᱚᱣᱟᱜ ᱱᱤᱛᱚᱜ ᱦᱳᱭ ᱟᱠᱟᱱᱟ ᱛᱟᱭᱚᱢ ᱫᱟᱨᱟᱢ ᱨᱮ ᱱᱚᱣᱟ ᱠᱚ ᱵᱟᱝ ᱛᱟᱦᱮᱱ ᱠᱷᱟᱱ ᱟᱹᱰᱤ ᱟᱱᱟᱴ ᱦᱳᱭ ᱫᱟᱲᱮ ᱟᱛᱟᱵᱚᱱᱟ ᱟᱨ ᱱᱚᱛᱮ ᱵᱚᱫᱚᱞ ᱦᱚᱸ ᱟᱹᱰᱤ ᱵᱚᱫᱚᱞ ᱟᱠᱟᱱᱟ ᱫᱷᱟᱹᱨᱛᱤ ᱨᱮ ᱡᱟᱦᱟᱸ ᱫᱚ ᱢᱟᱲᱟᱝ ᱫᱚ ᱛᱟᱲᱟᱢ ᱛᱮᱜᱮᱠᱚ ᱦᱮᱡ ᱥᱮᱱᱚᱜ ᱛᱟᱦᱮᱸᱫ ᱱᱤᱛ ᱫᱚ ᱚᱱᱟ ᱫᱚ ᱥᱟᱭᱠᱮᱞ ᱛᱮ ᱥᱮ ᱢᱚᱴᱚᱨ ᱥᱟᱭᱠᱮᱞ ᱜᱟᱹᱰᱤ ᱠᱚᱛᱮ ᱠᱚ ᱦᱤᱡᱩᱜ ᱥᱮᱱᱚᱜ ᱠᱟᱱᱟ ᱦᱚᱸ ᱱᱚᱠᱟᱱᱟᱜ ᱠᱚ ᱵᱚᱫᱚᱞ ᱫᱚ ᱦᱳᱭ ᱟᱠᱟᱱᱟ